ᱠᱟᱹᱴᱤᱡ ᱩᱢᱮᱨ ᱨᱮᱱᱟᱜ ᱠᱷᱮᱸᱞᱳᱰ ᱵᱚᱞᱛᱮ ᱜᱮᱞᱮ ᱜᱤᱫᱽᱨᱟᱹ ᱵᱮᱞᱟ ᱨᱮᱭᱱᱟᱜ ᱠᱷᱮᱸᱞᱳᱰ ᱫᱚ ᱮᱸᱜ ᱮᱸᱜ ᱠᱩᱞᱦᱤ ᱫᱷᱩᱲᱤ ᱨᱮ ᱥᱩᱱᱛᱩ ᱵᱩᱠᱩᱡ ᱛᱷᱮᱠᱮ ᱥᱩᱨᱩ ᱠᱚᱨᱮ ᱞᱚᱠᱟ ᱜᱷᱩᱴᱤ ᱠᱚᱸᱜ ᱴᱷᱚᱴᱨᱟ ᱛᱟᱨᱯᱚᱨᱮ ᱥᱳᱞᱳ ᱜᱷᱩᱴᱤᱱ ᱠᱚ ᱟᱨ ᱫᱟᱨᱮ ᱨᱮ ᱫᱮᱡ ᱠᱟᱛᱮ ᱫᱚᱱ ᱩᱸᱜ ᱛᱟᱯᱚᱨᱮ ᱯᱟᱭᱨᱟᱜ ᱠᱚ ᱩᱸᱜ ᱚᱱᱟ ᱠᱚ ᱫᱚᱢᱮᱧ ᱠᱩᱥᱤᱭᱟᱜ ᱠᱟᱱ ᱛᱟᱦᱮᱸᱫ ᱠᱟᱹᱴᱤᱡ ᱵᱮᱞᱟ ᱨᱮ